ᱤᱧ ᱨᱮᱰᱤᱭᱚ ᱨᱮ ᱠᱷᱚᱵᱚᱨ ᱟᱸᱡᱚᱢ ᱤᱧ ᱠᱩᱥᱤᱭᱟᱜ ᱜᱮᱭᱟ ᱚᱱᱟ ᱪᱮᱱᱮᱞ ᱠᱚᱫᱚ ᱦᱩᱭᱩᱜ ᱠᱟᱱᱟ ᱟᱠᱟᱥᱵᱟᱱᱤ ᱠᱳᱞᱠᱟᱛᱟ ᱟᱨ ᱥᱟᱱᱛᱟᱲᱤ ᱟᱠᱷᱲᱟ ᱟᱨ ᱚᱱᱟ ᱩᱱᱩᱥᱚᱨ ᱚᱱᱟ ᱜᱮᱧ ᱚᱱᱟ ᱠᱷᱚᱵᱽᱨᱟ ᱟᱸᱡᱚᱢ ᱨᱟᱹᱜᱤᱧ ᱛᱟᱺᱜᱤᱧ ᱛᱟᱺᱜᱤᱧ ᱛᱟᱦᱮᱱᱟ ᱟᱠᱟᱥᱵᱟᱱᱤ ᱠᱳᱞᱠᱟᱛᱟ ᱨᱮᱫᱚ ᱪᱮᱱᱮᱞ ᱨᱮᱫᱚ ᱟᱹᱰᱤ ᱜᱚᱴᱟᱝ ᱫᱮᱥ ᱵᱤᱫᱮᱥ ᱨᱮᱭᱟᱜ ᱠᱷᱚᱵᱚᱨ ᱠᱚ ᱮᱢᱟ ᱚᱱᱟ ᱛᱮᱧ ᱟᱸᱡᱚᱢᱟ ᱟᱨ ᱥᱟᱱᱛᱟᱲᱤ ᱟᱠᱷᱲᱟ ᱫᱚ ᱟᱸᱡᱚᱢ ᱵᱩᱡᱷᱟᱹᱣᱟᱹᱧᱟ ᱟᱭᱢᱟ ᱞᱮᱠᱟᱱ ᱥᱟᱱᱛᱟᱲᱤ ᱟᱠᱷᱲᱟ ᱨᱮ ᱫᱚ ᱦᱩᱭᱩᱜᱼᱟ ᱚᱸᱰᱮ ᱫᱚ ᱦᱩᱭᱩᱜ ᱠᱟᱱᱟ ᱥᱮᱨᱮᱧ ᱠᱩᱫᱩᱢ ᱠᱟᱦᱟᱱᱤ ᱟᱭᱢᱟ ᱚᱝᱠᱟᱱᱟᱜ ᱠᱚ ᱮᱢᱟ ᱥᱮᱡᱚ ᱚᱱᱟᱛᱮ ᱜᱮ ᱚᱱᱟᱫᱚ ᱟᱸᱡᱚᱢ ᱵᱩᱡᱷᱟᱹᱣᱟ